ᱤᱧᱟᱹᱝ ᱴᱚᱴᱷᱟ ᱨᱮ ᱨᱟᱹᱥᱠᱟᱹᱣᱟᱱᱟᱜ ᱠᱟᱹᱢᱤ ᱦᱚᱨᱟ ᱠᱚᱫᱚ ᱦᱩᱭᱩᱜ ᱠᱟᱱᱟ ᱚᱲᱟᱜ ᱨᱮᱱᱟᱜ ᱠᱟᱹᱢᱤ ᱠᱚᱜᱮ ᱡᱟᱦᱟᱸ ᱠᱚᱫᱚ ᱦᱩᱭᱩᱜ ᱠᱟᱱᱟ ᱤᱥᱤᱱ ᱵᱟᱥᱟᱝ ᱠᱷᱚᱱ ᱥᱩᱨᱩ ᱠᱟᱛᱮ ᱡᱚᱛᱚ ᱠᱚᱜᱮ ᱠᱷᱟᱱᱛᱟ ᱨᱚᱜ ᱯᱟᱹᱴᱭᱟᱹ ᱜᱟᱞᱟᱝ ᱡᱚᱱᱚᱜ ᱜᱟᱞᱟᱝ ᱜᱟᱛᱮ ᱜᱟᱛᱮ ᱢᱤᱫ ᱥᱟᱶᱛᱮ ᱥᱟᱦᱟᱱ ᱟᱹᱜᱩ ᱯᱟᱞᱦᱟ ᱡᱚᱜ ᱟᱨ ᱪᱟᱥ ᱫᱤᱱ ᱫᱚ ᱟᱭᱢᱟ ᱥᱟᱸᱜᱮ ᱦᱚᱲ ᱟᱛᱮ ᱦᱩᱲᱩ ᱨᱚᱦᱚᱭ ᱦᱩᱲᱩ ᱤᱨ ᱚᱲᱟᱜ ᱨᱮ ᱚᱲᱟᱜ ᱯᱚᱛᱟᱣ ᱡᱮᱨᱮᱲ ᱚᱲᱟᱜ ᱡᱚᱜ ᱥᱟᱯᱷᱟ ᱜᱚᱲᱟ ᱠᱚ ᱡᱚᱜ ᱚᱱᱟ ᱠᱚᱜᱮ ᱤᱧ ᱫᱩᱧ ᱢᱚᱱᱮᱭᱟ ᱨᱟᱹᱥᱠᱟᱹ ᱠᱟᱹᱢᱤ ᱠᱚᱫᱚ